ᱦᱮᱸ ᱡᱚᱛᱚ ᱞᱮᱠᱟᱱᱟᱜ ᱜᱮ ᱢᱮᱱᱟᱜᱼᱟ ᱟᱢ ᱪᱮᱫ ᱞᱮᱠᱟᱱᱟᱜ ᱮᱢ ᱠᱩᱥᱤᱭᱟᱜᱼᱟ ᱚᱱᱠᱟᱱᱟᱜ ᱜᱮ ᱡᱷᱚᱛᱚ ᱞᱮᱠᱟᱱᱟᱜ ᱜᱮ ᱢᱮᱱᱟᱜᱼᱟ ᱩᱥᱩᱞᱟᱜ ᱦᱚᱸ ᱢᱮᱱᱟᱜᱼᱟ ᱯᱚᱴᱚᱢᱟᱜ ᱦᱚᱸ ᱢᱮᱱᱟᱜᱼᱟ ᱱᱟᱱᱟ ᱨᱚᱠᱚᱢ ᱟᱭᱢᱟ ᱨᱚᱠᱚᱢ ᱜᱚᱲᱦᱚᱱᱟᱜ ᱡᱚᱛᱚ ᱞᱮᱠᱟᱱᱟᱜ ᱜᱮ ᱢᱮᱱᱟᱜᱼᱟ ᱫᱚᱠᱟᱱ ᱫᱩᱧ ᱡᱷᱤᱡ ᱫᱟ ᱥᱮᱛᱟᱜ ᱱᱚ ᱵᱟᱡᱮ ᱠᱷᱚᱡ ᱧᱤᱫᱟᱹ ᱱᱚ ᱵᱟᱡᱮ ᱦᱟᱹᱵᱤᱡ ᱦᱮᱸ ᱦᱮᱸ ᱦᱮᱸ ᱚᱸᱻ ᱯᱟᱱᱟᱦᱤ ᱨᱮᱭᱟᱜ ᱫᱟᱢ ᱫᱚ ᱡᱚᱛᱚ ᱟᱭᱢᱟ ᱨᱚᱠᱚᱢ ᱜᱮ ᱢᱮᱱᱟᱜᱼᱟ ᱢᱤᱫ ᱥᱚ ᱫᱩ ᱥᱚ ᱛᱤᱱ ᱥᱚ ᱡᱚᱛᱚ ᱞᱮᱠᱟᱱᱟᱜ ᱜᱮ ᱢᱮᱱᱟᱜᱼᱟ ᱟᱫᱚ ᱟᱢ ᱚᱠᱟᱴᱟᱜ ᱮᱢ ᱠᱩᱥᱤᱭᱟᱜᱼᱟ ᱚᱱᱟ ᱯᱟᱱᱟᱦᱤ ᱦᱤᱥᱟᱹᱵᱛᱮ ᱫᱟᱢ ᱦᱚᱸ ᱢᱮᱱᱟᱜᱼᱟ ᱪᱮᱫ ᱞᱮᱠᱟᱱᱟᱜ ᱮᱢ ᱠᱩᱥᱤᱭᱟᱜᱼᱟ ᱚᱱᱟ ᱤᱭᱟᱹ ᱯᱟᱱᱟᱦᱤ ᱪᱮᱛᱟᱱ ᱨᱮ ᱫᱟᱢ ᱫᱚ ᱢᱮᱱᱟᱜᱼᱟ

ᱦᱮᱸ

ᱦᱚᱲ ᱦᱚᱸᱠᱚ ᱧᱮᱞᱟ ᱦᱮᱸ ᱦᱮᱸ ᱦᱮᱸ ᱦᱮᱸ ᱦᱮᱸ ᱟᱫᱚ ᱦᱟᱹᱡᱩᱜᱚᱜ ᱯᱮ ᱫᱚᱠᱟᱱ ᱛᱮ ᱧᱮᱞᱟᱯᱮ ᱟᱨᱤᱧ ᱟᱹᱜᱩᱭᱟ ᱯᱟᱛᱟ ᱵᱟᱡᱟᱨ ᱞᱟᱦᱟ ᱨᱮᱜᱮ ᱟᱫᱚᱯᱮ ᱧᱮᱞᱟᱯᱮ ᱚᱠᱟ ᱠᱚᱯᱮ ᱠᱩᱥᱤᱭᱟᱜᱼᱟ ᱟᱨ ᱚᱱᱟ ᱠᱚᱜᱮ ᱯᱮ ᱠᱤᱨᱤᱧᱟ ᱟᱨ ᱫᱟᱢ ᱦᱚᱸ ᱦᱤᱥᱟᱹᱵ ᱨᱮᱭᱟᱜ ᱜᱮ ᱛᱟᱦᱮᱱᱟ ᱦᱟᱱᱛᱮ ᱤᱭᱟᱹ ᱤᱭᱟᱹ ᱟᱹᱰᱤ ᱡᱷᱟᱹᱞ ᱤᱭᱟᱹ ᱥᱮᱡ ᱠᱷᱚᱡ ᱠᱳᱞᱠᱟᱛᱟ ᱦᱮᱸ ᱦᱮᱸ ᱚᱱᱛᱮ ᱠᱷᱚᱡ ᱤᱧ ᱟᱹᱜᱩᱭᱫᱟ ᱟᱨᱤᱧ ᱟᱠᱷᱨᱤᱧ ᱮᱫᱟ ᱱᱚᱰᱮ ᱫᱚ ᱵᱟᱝ ᱤᱭᱟᱹ ᱫᱚ ᱟᱫᱷᱟ ᱰᱟᱦᱟᱨ ᱫᱚᱠᱚ ᱟᱹᱜᱩᱣᱟᱹᱧ ᱠᱟᱱᱟ ᱤᱭᱟᱹ ᱛᱮᱜᱮ ᱚᱱᱞᱟᱭᱤᱱ ᱛᱮ ᱤᱭᱟᱹ ᱠᱟᱛᱮ ᱟᱜᱩᱣᱤᱧ ᱚᱸᱰᱮ ᱠᱷᱚᱡ ᱫᱚ ᱤᱧᱜᱤᱧ ᱟᱹᱜᱩᱭᱫᱟ ᱟᱫᱷᱟ ᱰᱟᱦᱟᱨ ᱠᱷᱚᱡ ᱫᱚ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ